ᱟᱞᱮ ᱟᱹᱛᱩ ᱨᱮᱦᱚᱸ ᱵᱟᱨᱭᱟ ᱫᱚᱠᱟᱱ ᱢᱮᱱᱟᱜᱼᱟ ᱢᱤᱫᱴᱮᱱ ᱫᱚᱠᱟᱱ ᱨᱮᱫᱚ ᱪᱟᱣᱞᱮ ᱫᱟᱹᱞ ᱟᱹᱞᱩ ᱯᱮᱸᱭᱟᱡᱽ ᱥᱟᱥᱟᱝ ᱢᱚᱥᱞᱟ ᱥᱩᱱᱩᱢ ᱱᱚᱜᱼᱚ ᱱᱚᱝᱠᱟ ᱡᱟᱦᱟᱸ ᱫᱤᱱᱟᱹᱢ ᱤᱥᱤᱱ ᱵᱟᱥᱟᱝ ᱨᱮ ᱞᱟᱜᱟᱜᱼᱟ ᱱᱚᱝᱠᱟᱱᱟᱜ ᱡᱤᱱᱤᱥ ᱠᱚᱭ ᱫᱚᱦᱚᱭᱟ ᱟᱨ ᱢᱤᱫᱴᱮᱱ ᱫᱚᱠᱟᱱ ᱢᱮᱱᱟᱜᱼᱟ ᱡᱟᱦᱟᱸ ᱫᱚ ᱤᱥᱤᱱ ᱵᱟᱥᱟᱝᱟᱜ ᱥᱟᱢᱟᱱ ᱫᱚ ᱵᱟᱭ ᱫᱚᱦᱚᱭ ᱛᱮ ᱚᱱᱟ ᱫᱚᱠᱟᱱ ᱨᱮᱫᱚ ᱡᱮᱢᱚᱱ ᱵᱳᱭ ᱠᱷᱟᱛᱟ ᱰᱨᱚᱭᱤᱝ ᱵᱩᱠ ᱯᱮᱱᱥᱤᱞ ᱠᱚᱞᱚᱢ ᱪᱚᱠᱞᱮᱴ ᱫᱟᱜ ᱱᱮᱛᱟᱨ ᱡᱟᱦᱟᱸ ᱫᱟᱜ ᱟᱵᱚ ᱟᱭᱢᱟ ᱦᱚᱲ ᱜᱮᱵᱚᱱ ᱧᱩᱭᱛᱮ ᱢᱤᱱᱟᱨᱥ ᱫᱟᱜ ᱟᱨᱠᱤ ᱚᱱᱠᱟᱱᱟᱜ ᱡᱤᱱᱤᱥ ᱯᱚᱛᱨᱚ ᱠᱚᱭ ᱫᱚᱦᱚᱭᱟ ᱚᱱᱟ ᱥᱟᱶᱛᱮᱦᱚᱸ ᱫᱚᱠᱟᱱ ᱨᱮ ᱟᱭᱢᱟ ᱠᱤᱪᱷᱩ ᱡᱤᱱᱤᱥ ᱯᱚᱛᱨᱚ ᱛᱟᱦᱮᱱᱟ ᱵᱟᱱᱟᱨ ᱫᱚᱠᱟᱱ ᱨᱮᱜᱮ ᱩᱱᱟᱹᱜ ᱫᱚ ᱦᱚᱭᱛᱚ ᱱᱤᱛ ᱵᱟᱹᱧ ᱫᱤᱥᱟᱹ ᱫᱟᱲᱮᱣᱟᱜ ᱠᱟᱱᱟ ᱠᱤᱱᱛᱩ ᱢᱤᱫᱴᱮᱱ ᱫᱚᱠᱟᱱ ᱨᱮ ᱡᱟᱦᱟᱸ ᱡᱤᱱᱤᱥ ᱠᱚ ᱞᱟᱹᱠᱛᱤ ᱢᱮᱱᱟᱜᱼᱟ ᱟᱹᱛᱩ ᱴᱚᱞᱟ ᱨᱮᱱᱟᱜ ᱫᱚᱠᱟᱱ ᱨᱮ ᱵᱤᱥᱮᱥ ᱠᱚᱨᱮ ᱛᱚ ᱚᱱᱟ ᱥᱚᱢᱚᱥᱛᱚ ᱨᱚᱠᱚᱢᱟᱜ ᱡᱤᱱᱤᱥ ᱠᱚᱜᱮ ᱧᱟᱢᱚᱜ ᱛᱮ ᱚᱸᱰᱮ ᱮᱵᱚᱝ ᱡᱮᱦᱮᱛᱩ ᱟᱹᱛᱩ ᱨᱮᱱᱟᱜ ᱫᱚᱠᱟᱱ ᱠᱟᱱᱟ ᱚᱱᱟᱛᱮ ᱚᱱᱟ ᱫᱚᱠᱟᱱ ᱨᱮᱫᱚ ᱢᱩᱞᱵᱷᱟᱵᱽ ᱫᱚ ᱵᱟᱝ ᱠᱚᱨᱟᱣ ᱛᱮ ᱡᱮᱢᱚᱱ ᱡᱟᱦᱟᱱᱟᱜ ᱡᱤᱱᱤᱥ ᱨᱮᱱᱟᱜ ᱡᱟᱜᱮ ᱫᱟᱢᱮ ᱢᱮᱱ ᱠᱮᱫᱟᱭ ᱚᱱᱟ ᱤᱫᱤ ᱠᱟᱛᱮᱫ ᱫᱟᱢᱤᱧ ᱠᱚᱢᱟ ᱥᱮᱧ ᱠᱚᱢ ᱦᱪᱚᱭᱭᱟ ᱱᱤᱱᱟᱹᱜ ᱫᱚ ᱵᱟᱝ ᱩᱱᱟᱹᱜ ᱚᱱᱠᱟᱱᱟᱜ ᱢᱚᱞ ᱵᱷᱟᱵᱽ ᱫᱚ ᱫᱚᱠᱟᱱ ᱨᱮᱫᱚ ᱤᱧ ᱫᱚ ᱵᱟᱹᱧ ᱠᱚᱨᱟᱣ ᱛᱮ ᱡᱮᱦᱮᱛᱩ ᱴᱚᱞᱟ ᱨᱮᱱᱟᱜ ᱫᱚᱠᱟᱱ ᱠᱟᱱᱟ ᱚᱱᱟᱛᱮ ᱱᱚᱣᱟ ᱦᱚᱸ ᱯᱟᱹᱛᱭᱟᱹᱣ ᱢᱮᱱᱟᱜᱼᱟ ᱡᱮ ᱴᱚᱞᱟ ᱨᱮᱱ ᱦᱚᱲ ᱜᱮ ᱛᱚ ᱫᱚᱠᱟᱱᱮ ᱠᱚᱨᱟᱣ ᱠᱟᱫᱟᱭ ᱟᱫᱚ ᱩᱱᱤ ᱟᱵᱚ ᱦᱚᱲ ᱴᱷᱮᱱ ᱠᱷᱚᱱ ᱫᱚ ᱞᱩᱴᱩᱡ ᱠᱟᱛᱮᱫ ᱮᱲᱮ ᱠᱟᱛᱮᱫ ᱟᱫᱚ ᱡᱟᱹᱥᱛᱤ ᱯᱚᱭᱥᱟᱛᱮ ᱥᱮ ᱴᱟᱠᱟ ᱛᱮᱫᱚ ᱥᱟᱢᱟᱱ ᱫᱚ ᱵᱟᱭ ᱟᱹᱠᱷᱨᱤᱧᱟᱭ ᱚᱱᱟ ᱯᱟᱹᱛᱭᱟᱹᱣ ᱠᱷᱟᱹᱛᱤᱨ ᱛᱮᱜᱮ ᱫᱚᱠᱟᱱ ᱨᱮ ᱵᱮᱥᱤ ᱢᱩᱞ ᱵᱷᱟᱵᱽ ᱵᱟᱝ ᱠᱚᱨᱟᱣᱟ ᱟᱨ ᱡᱩᱫᱤ ᱴᱟᱠᱟ ᱛᱟᱦᱮᱱ ᱛᱟᱭᱟ ᱥᱚᱸᱜᱮ ᱥᱚᱸᱜᱮ ᱜᱮ ᱯᱚᱭᱥᱟ ᱮᱢᱟᱫᱮᱭᱟ ᱟᱨ ᱡᱩᱫᱤ ᱠᱟᱹᱣᱰᱤ ᱵᱟᱝ ᱛᱟᱦᱮᱱ ᱛᱟᱦᱞᱮ ᱩᱱᱤ ᱢᱮᱛᱟᱭ ᱠᱷᱟᱱ ᱜᱮ ᱡᱮ ᱠᱟᱹᱣᱰᱤ ᱯᱚᱨᱮ ᱮᱢᱟᱢᱟ ᱛᱚ ᱥᱟᱢᱟᱱᱮ ᱮᱢᱚᱜᱼᱟ ᱚᱛᱚᱮᱵᱽ ᱫᱚᱠᱟᱱ ᱨᱮᱫᱚ ᱡᱟᱦᱟᱸ ᱥᱟᱢᱟᱱ ᱠᱤᱨᱤᱧ ᱞᱟᱹᱜᱤᱫ ᱪᱟᱞᱟᱜᱼᱟ ᱛᱚ ᱯᱚᱭᱥᱟ ᱤᱫᱤ ᱠᱟᱛᱮᱫ ᱫᱚ ᱩᱱᱟᱹᱜ ᱢᱩᱞ ᱵᱷᱟᱵᱽ ᱦᱚᱸ ᱵᱟᱝ ᱦᱩᱭᱩᱜᱼᱟ ᱟᱨ ᱯᱚᱭᱥᱟ ᱵᱟᱝ ᱛᱟᱦᱮᱸ ᱞᱮᱱᱠᱷᱟᱱ ᱛᱟᱭᱱᱚᱢ ᱛᱮ ᱮᱢᱟᱢᱟ ᱱᱚᱣᱟ ᱢᱮᱱ ᱠᱟᱛᱮᱜ ᱜᱮ ᱫᱚᱠᱟᱱᱫᱟᱨ ᱦᱚᱸ ᱥᱟᱢᱟᱱᱮ ᱮᱢᱚᱜ ᱟᱭ